ᱥᱟᱱᱛᱟᱲ ᱛᱮ ᱨᱚᱲ ᱫᱚᱧ ᱵᱟᱲᱟᱭ ᱜᱮᱭᱟ ᱟᱭᱢᱟ ᱦᱚᱲ ᱥᱮᱞᱮᱫ ᱨᱚᱯᱚᱲ ᱠᱟᱛᱮᱜ ᱛᱚᱵᱮ ᱥᱟᱱᱛᱟᱲ ᱛᱮ ᱚᱞᱚᱜ ᱫᱚ ᱵᱟᱝᱤᱧ ᱵᱟᱲᱟᱭᱟ ᱛᱚᱵᱮ ᱤᱧ ᱪᱮᱥᱴᱟᱭᱟ ᱡᱟᱛᱮ ᱥᱟᱱᱛᱟᱲ ᱛᱮ ᱤᱧ ᱚᱞᱚᱜ ᱤᱧ ᱪᱤᱫ